ᱡᱚᱦᱟᱨ ᱡᱚᱦᱟᱨ ᱤᱧ ᱡᱷᱟᱲᱠᱷᱚᱸᱰ ᱠᱷᱚᱱᱟᱜ ᱤᱧ ᱞᱟᱹᱭᱮᱫᱟ ᱜᱚᱢᱠᱮ ᱦᱮᱸ ᱦᱮᱸ ᱦᱚᱸ ᱦᱳᱭ ᱤᱧ ᱦᱟᱸᱜ ᱠᱷᱟᱱ ᱵᱟᱲᱟᱭ ᱥᱟᱱᱟᱧ ᱠᱟᱱᱟ ᱚᱱᱟ ᱡᱷᱟᱲᱜᱨᱟᱢ ᱡᱮᱞᱟ ᱥᱮ ᱚᱱᱛᱮᱱᱟᱜ ᱱᱚᱣᱟ ᱪᱤᱠᱤ ᱨᱮᱱᱟᱜ ᱚᱞᱚᱜ ᱯᱟᱲᱦᱟᱣ ᱛᱤᱱᱟᱹᱜ ᱴᱟ ᱞᱟᱦᱟᱱᱛᱤᱭᱟᱠᱟᱱᱟ ᱛᱤᱱᱟᱹᱜ ᱴᱟ ᱚᱱᱟ ᱠᱟᱹᱴᱤᱡ ᱛᱚᱞᱟᱥᱤᱧ ᱦᱟᱛᱛᱟᱣᱮᱫ ᱛᱟᱦᱮᱸᱫ ᱦᱩᱸ ᱦᱳᱭ ᱦᱳᱭ ᱦᱳᱭ ᱦᱳᱭ ᱦᱳᱭ ᱦᱳᱭ ᱦᱳᱭ ᱦᱳᱭ ᱦᱮᱸ ᱟᱪᱪᱷᱟ ᱟᱨ ᱡᱟᱦᱟᱸ ᱯᱟᱹᱨᱥᱤ ᱥᱮᱞᱮᱫ ᱠᱟᱱ ᱛᱟᱵᱚᱱ ᱦᱩᱸ ᱦᱩᱸ ᱦᱳᱭ ᱦᱳᱭ ᱦᱳᱭ ᱦᱳᱭ ᱡᱟᱦᱟᱸ ᱨᱮ ᱥᱟᱱᱛᱟᱲᱤ ᱯᱟᱹᱨᱥᱤ ᱥᱮᱞᱮᱫ ᱮᱱ ᱛᱟᱵᱚᱱ ᱫᱚ

ᱦᱮᱸ ᱦᱮᱸ ᱦᱮᱸ ᱟᱪᱪᱷᱟ ᱚᱸᱻ ᱦᱩᱸ ᱦᱩᱸ ᱦᱩᱸ ᱟᱪᱪᱷᱟ ᱟᱪᱪᱷᱟ ᱟᱪᱪᱷᱟ ᱦᱩᱸ

ᱞᱟᱦᱟ ᱪᱟᱞᱟᱜ ᱠᱟᱱ ᱛᱟᱵᱚᱱᱟ ᱦᱮᱸ ᱦᱮᱸ ᱵᱤᱵᱷᱤᱱᱱᱚ ᱤᱭᱩᱱᱤᱵᱷᱟᱨᱥᱤᱴᱤ ᱟᱪᱪᱷᱟ ᱟᱪᱪᱷᱟ ᱟᱹᱰᱤ ᱱᱟᱯᱟᱭ ᱦᱮᱸ ᱦᱮᱸ ᱦᱮᱸ ᱟᱸᱡᱚᱢᱟᱠᱟᱱ ᱜᱮᱭᱟ ᱡᱮ ᱵᱮᱝᱜᱚᱞ ᱯᱚᱱᱚᱛ ᱨᱮᱫᱚ ᱟᱹᱰᱤ ᱮᱴᱟᱜ ᱯᱮ ᱞᱟᱦᱟ ᱟᱠᱟᱱ ᱛᱟᱵᱚᱱᱟ ᱡᱟᱦᱟᱸ ᱫᱚ ᱱᱤᱛᱳᱜ ᱮᱠᱫᱚᱢ ᱟᱸᱡᱚᱢᱚᱜ ᱠᱟᱛᱷᱟ ᱦᱟᱸᱜ ᱠᱷᱟᱱ ᱱᱚᱜᱼᱚᱭ ᱟᱢ ᱦᱚᱸᱢ ᱞᱟᱹᱭ ᱠᱮᱫ ᱜᱮᱭᱟ ᱠᱮᱹ ᱡᱤᱹ ᱴᱩ ᱯᱤᱹ ᱡᱤᱹ ᱱᱟᱜ ᱠᱷᱟᱱ ᱦᱩᱭᱩᱜ ᱠᱟᱱ ᱜᱮᱭᱟ ᱟᱪᱪᱷᱟ ᱟᱪᱪᱷᱟ ᱦᱮᱸ ᱚᱱᱟ ᱟᱸᱡᱚᱢᱟᱠᱟᱫ ᱜᱮᱭᱟᱞᱮ ᱚᱸᱰᱮ ᱫᱚ ᱟᱪᱪᱷᱟ ᱦᱮᱸ ᱟᱪᱪᱷᱟ ᱟᱹᱰᱤ ᱟᱹᱰᱤ ᱞᱟᱥᱟᱬᱦᱮᱫ ᱜᱮ ᱦᱮᱸ ᱦᱮᱸ ᱟᱨ ᱵᱟᱝ ᱱᱚᱜᱼᱚᱭ ᱵᱟᱰᱟᱭᱮᱱᱟ ᱛᱮᱦᱮᱧ ᱟᱹᱰᱤ ᱞᱟᱥᱟᱲᱦᱮᱫ ᱜᱮ ᱵᱮᱝᱜᱚᱞ ᱯᱚᱱᱚᱛ ᱨᱮᱫᱚ ᱱᱚᱜᱼᱚᱭ ᱯᱮ ᱤᱭᱟᱹ ᱠᱟᱜ ᱛᱟᱵᱚᱱᱟ ᱟᱫᱚ ᱱᱚᱛᱮ ᱦᱚᱸ ᱦᱟᱸᱜ ᱠᱷᱟᱱ ᱟᱫᱚ ᱱᱚᱛᱮ ᱵᱚᱱ ᱤᱭᱟᱹ ᱟᱹᱰᱤ ᱟᱹᱰᱤ ᱞᱮ ᱛᱟᱭᱱᱚᱢᱟᱠᱟᱱ ᱜᱮᱭᱟ ᱡᱷᱟᱲᱠᱷᱚᱸᱰ ᱨᱮᱫᱚ ᱦᱮᱸ ᱴᱷᱤᱠᱜᱮᱭᱟ ᱛᱟᱦᱚᱞᱮ ᱟᱨᱚ ᱱᱟᱜ ᱠᱷᱟᱱ ᱦᱳᱭ ᱦᱳᱭ ᱦᱳᱭ ᱦᱳᱭ ᱦᱮᱸ ᱦᱮᱸ ᱢᱟ ᱛᱟᱦᱚᱞᱮ ᱦᱮᱸ ᱢᱟ ᱛᱟᱦᱚᱞᱮ ᱡᱚᱦᱟᱨ ᱜᱮ ᱦᱮᱸ